ᱪᱤᱠᱮᱱ ᱛᱚᱱᱫᱩᱨᱤ ᱫᱚᱠᱚ ᱵᱮᱱᱟᱣᱟ ᱯᱨᱚᱛᱷᱚᱢ ᱪᱤᱠᱮᱱᱮᱢ ᱮᱢᱟᱣᱟᱜᱼᱟ ᱛᱟᱨᱯᱚᱨᱮ ᱟᱫᱟ ᱨᱚᱥᱩᱱ ᱞᱚᱝᱠᱟ ᱱᱩᱱ ᱪᱤᱱᱤ ᱵᱷᱤᱱᱤᱜᱟᱨ ᱱᱤᱭᱟᱹ ᱠᱚᱢ ᱮᱢᱟᱣᱟᱜᱼᱟ ᱛᱟᱨᱯᱚᱨ ᱚᱱᱟ ᱥᱟᱶᱛᱮ ᱢᱤᱫᱴᱮᱱ ᱟᱨᱟᱜ ᱨᱚᱝ ᱠᱚ ᱮᱢᱟᱣᱟᱜᱼᱟ ᱟᱫᱚ ᱱᱤᱭᱟᱹ ᱢᱤᱫ ᱜᱷᱟᱹᱲᱤ ᱵᱷᱤᱡᱟᱹᱣ ᱫᱚᱦᱚ ᱠᱟᱜ ᱦᱩᱭᱩᱜᱼᱟ ᱫᱩ ᱜᱷᱚᱱᱴᱟ ᱞᱮᱠᱟ ᱵᱷᱤᱟᱹᱣ ᱫᱚᱦᱚ ᱠᱟᱜ ᱦᱩᱭᱩᱜᱼᱟ ᱛᱟᱨᱯᱚᱨᱮ ᱵᱷᱤᱡᱟᱹᱣ ᱯᱚᱨᱮ ᱚᱱᱟ ᱠᱷᱚᱱ ᱪᱷᱟᱠᱟᱣ ᱦᱩᱭᱩᱜᱼᱟ ᱚᱱᱟ ᱠᱷᱚᱱ ᱪᱷᱟᱠᱟᱣ ᱠᱟᱛᱮ ᱢᱤᱫᱴᱮᱱ ᱫᱳᱭ ᱢᱚᱥᱞᱟ ᱠᱚᱨᱟᱣ ᱦᱩᱭᱩᱜᱼᱟ ᱚᱱᱟ ᱫᱳᱭ ᱢᱚᱥᱞᱟ ᱨᱮ ᱜᱚᱴᱟ ᱡᱤᱨᱟᱹ ᱦᱚᱞᱩᱫ ᱞᱚᱝᱠᱟ ᱟᱨ ᱵᱤᱴᱱᱩᱱ

ᱟᱨ ᱥᱤᱠ ᱨᱮ ᱜᱟᱛᱷᱟᱣ ᱠᱟᱛᱮ ᱢᱤᱫᱴᱮᱱ ᱞᱟ ᱴᱩ ᱪᱩᱞᱦᱟ ᱢᱮᱱᱟᱜᱼᱟ ᱠᱚᱭᱞᱟ ᱪᱩᱞᱦᱟᱹ ᱚᱱᱟ ᱠᱚᱭᱞᱟ ᱪᱩᱞᱦᱟᱹ ᱨᱮᱠᱚ ᱥᱮᱠᱟᱣᱟ ᱢᱤᱫ ᱫᱷᱟᱣᱳᱢ ᱥᱮᱠᱟᱣ ᱠᱮᱫᱟ ᱟᱨᱮᱢ ᱫᱚᱦᱚ ᱠᱮᱫᱟ ᱫᱚᱦᱚ ᱠᱟᱛᱮ ᱟᱵᱟᱨ ᱢᱤᱫᱴᱮᱡ ᱥᱤᱞᱵᱷᱟᱨ ᱠᱚᱭᱮᱞ ᱠᱚ ᱢᱮᱛᱟᱜ ᱠᱟᱱᱟ ᱚᱱᱟ ᱥᱤᱞᱵᱷᱟ ᱨ ᱠᱚᱭᱮᱞ ᱨᱮ ᱢᱩᱲᱟᱹᱣ ᱠᱮᱫᱟᱢ ᱟᱵᱟᱨ ᱢᱤᱫ ᱫᱷᱟᱣᱮᱢ ᱥᱮᱠᱟᱣ ᱠᱮᱫᱟ ᱟᱨ ᱡᱚᱠᱷᱚᱱ ᱚᱱᱟᱢ ᱡᱚᱢᱟ ᱛᱚᱠᱷᱚᱱ ᱚᱱᱟ ᱥᱤᱠ ᱠᱷᱚᱱ ᱞᱟᱲᱟ ᱠᱟᱛᱮ ᱟᱨ ᱪᱟ ᱴᱱᱤ ᱤᱭᱟᱹ ᱥᱚᱸᱥ ᱢᱚᱱᱮ ᱜᱨᱤᱱ ᱥᱚᱸᱥ ᱠᱟᱱᱟ ᱡᱟᱦᱟᱸ ᱫᱚ ᱚᱱᱟ ᱜᱨᱤᱱ ᱥᱚᱸᱥ ᱵᱮᱱᱟᱣ ᱠᱟᱛᱮ ᱚᱱᱟᱜᱨᱤᱱ ᱥᱚᱸᱥ ᱫᱤᱭᱮ ᱚᱱᱟ ᱡᱤᱞ ᱫᱚᱢ ᱮᱢ ᱫᱟᱲᱮᱣᱟᱠᱚᱣᱟ